ᱦᱮᱞᱳ ᱦᱮᱸ ᱡᱚᱦᱟᱨ ᱜᱮ ᱡᱚᱦᱟᱨ ᱜᱮ ᱟᱪᱪᱷᱟ ᱟᱪᱪᱷᱟ ᱟᱫᱚ ᱚᱠ ᱞᱮᱠᱟᱱ ᱵᱟᱫᱷᱟᱣ ᱤᱫᱤ ᱠᱟᱛᱮᱜ ᱟᱢ ᱫᱚᱢ ᱢᱮᱱᱮᱜᱼᱟ ᱟᱪᱪᱷᱟ ᱟᱪᱪᱷᱟ ᱟᱞᱮᱭᱟᱜ ᱵᱚᱸᱜᱟ ᱵᱩᱨᱩ ᱵᱚᱸᱜᱟ ᱴᱷᱟᱶ ᱫᱚ ᱟᱭᱢᱟᱜᱮ ᱢᱮᱱᱟᱜᱼᱟ ᱱᱚᱝᱠᱟᱜᱮ ᱡᱮᱢᱚᱱ ᱢᱟᱜᱽ ᱵᱚᱸᱜᱟᱨᱮ ᱯᱳᱭᱞᱳ ᱞᱮ ᱵᱚᱸᱜᱟᱜᱼᱟ ᱚᱱᱟ ᱫᱚ ᱦᱩᱭᱩᱜ ᱠᱟᱱᱟ ᱢᱟᱜᱽ ᱥᱤᱢᱞᱮ ᱡᱚᱢ ᱠᱚᱣᱟ ᱚᱱᱟᱫᱚ ᱡᱟᱸᱦᱮᱨ ᱠᱷᱚᱱ ᱥᱟᱭᱤᱰᱨᱮ ᱚᱱᱠᱟᱱᱟᱜ ᱴᱷᱟᱶ ᱠᱚᱦᱚᱸ ᱛᱟᱦᱮᱱ ᱛᱟᱞᱮᱭᱟ ᱢᱟᱜᱽ ᱥᱤᱢ ᱫᱚᱞᱮ ᱡᱚᱢ ᱠᱚᱣᱟ ᱚᱱᱟ ᱠᱚᱨᱮᱜ ᱢᱮᱱᱟᱜ ᱠᱟᱜ ᱛᱟᱞᱮᱭᱟ ᱟᱫᱚ ᱵᱟᱦᱟ ᱯᱷᱟᱹᱜᱩᱱ ᱵᱚᱸᱜᱟ ᱚᱱᱟ ᱡᱟᱸᱦᱮᱨ ᱨᱮᱜᱮᱞᱮ ᱵᱚᱸᱜᱟᱜᱼᱟ ᱟ ᱟᱨᱚ ᱢᱮᱱᱟᱜ ᱠᱟᱜ ᱛᱟᱞᱮᱭᱟ ᱢᱟᱜ ᱢᱚᱬᱮ ᱚᱱᱟᱦᱚᱸ ᱡᱟᱸᱦᱮᱨ ᱨᱮᱜᱮ ᱦᱮᱸ ᱛᱟᱨᱯᱚᱨᱮ ᱟᱨᱚ ᱢᱮᱱᱟᱜ ᱠᱟᱜ ᱛᱟᱞᱮᱭᱟ ᱮᱨᱚᱜ ᱥᱤᱢᱞᱮ ᱡᱚᱢ ᱠᱚᱣᱟ ᱚᱱᱟ ᱫᱚ ᱟᱥᱟᱲ ᱵᱚᱸᱜᱟ ᱡᱚᱠᱷᱚᱱ ᱤᱛᱟᱹ ᱠᱚᱞᱮ ᱮᱨᱼᱟ ᱚᱱᱟ ᱞᱟᱦᱟ ᱢᱟᱲᱟᱝ ᱦᱮᱸ ᱟᱨᱚ ᱢᱮᱱᱟᱜ ᱠᱟᱜ ᱛᱟᱞᱮᱭᱟ ᱟᱥᱟᱲᱤᱭᱟᱹ ᱚᱱᱟ ᱦᱚᱸ ᱨᱚᱦᱚᱭ ᱟᱬᱜᱚ ᱢᱟᱲᱟᱝ ᱚᱱᱟᱦᱚᱸ ᱡᱟᱸᱦᱮᱨ ᱨᱮᱜᱮᱞᱮ ᱵᱚᱸᱜᱟ ᱵᱳᱨᱳᱜᱼᱟ ᱦᱮᱸ ᱛᱟᱨᱯᱚᱨᱮ ᱟᱨᱚ ᱢᱮᱱᱟᱜ ᱠᱟᱜ ᱛᱟᱞᱮᱭᱟ ᱦᱟᱹᱨᱭᱟᱹᱲ ᱥᱤᱢ ᱦᱮᱸ ᱚᱱᱟᱦᱚᱸ ᱡᱟᱸᱦᱮᱨ ᱠᱷᱚᱱ ᱜᱮᱞᱮ ᱛᱟᱨᱯᱚᱨᱮ ᱟᱨᱚ ᱢᱮᱱᱟᱜ ᱠᱟᱜ ᱛᱟᱞᱮᱭᱟ ᱜᱚᱴ ᱥᱤᱢ ᱦᱮᱸ ᱛᱟᱯᱚᱨᱮ ᱵᱚᱸᱜᱟ ᱵᱳᱨᱳ ᱢᱟ ᱟᱭᱢᱟ ᱢᱮᱱᱟᱜ ᱛᱟᱞᱮᱭᱟ ᱟᱨᱚ ᱡᱮᱢᱚᱱ ᱢᱮᱱᱟᱜ ᱠᱟᱜ ᱛᱟᱞᱮᱭᱟ ᱡᱟᱱᱛᱷᱟᱲ ᱚᱱᱟ ᱫᱚ ᱡᱟᱸᱦᱮᱨ ᱨᱮᱫᱚ ᱚᱱᱟ ᱫᱚ ᱟᱞᱟᱫᱟ ᱴᱷᱟᱶ ᱢᱮᱱᱟᱜ ᱠᱟᱫᱟ ᱟᱪᱪᱷᱟ ᱟᱹᱞᱤᱧ ᱦᱚᱸ ᱦᱮᱸ ᱤᱧ ᱦᱚᱸ ᱱᱚᱣᱟ ᱠᱚ ᱟᱢᱤᱧ ᱞᱟᱹᱭ ᱥᱚᱫᱚᱨ ᱫᱟᱲᱮᱭᱟᱜ ᱢᱮᱭᱟ ᱟᱹᱰᱤ ᱱᱟᱯᱟᱭᱜᱮᱧ ᱵᱩᱡᱷᱟᱹᱣ ᱠᱮᱫᱟ ᱟᱪᱪᱷᱟ ᱴᱷᱤᱠ ᱜᱮᱭᱟ ᱢᱟ ᱦᱮᱸ ᱡᱚᱦᱟᱨᱜᱮ ᱢᱟ